ᱟᱴᱷᱮᱨᱳᱭ ᱡᱩᱱ ᱫᱩ ᱦᱟᱡᱟᱨ ᱛᱮᱭᱤᱥ ᱛᱮᱨᱚᱭ ᱮᱯᱨᱤᱞ ᱫᱩ ᱦᱟᱡᱟᱨ ᱛᱮᱭᱤᱥ ᱫᱚᱥᱮᱭ ᱡᱟᱱᱩᱣᱟᱨᱤ ᱫᱩ ᱦᱟᱡᱟᱨ ᱵᱟᱭᱤᱥ ᱟᱴᱳᱭ ᱟᱜᱚᱥᱴ ᱫᱩᱦᱟᱡᱟᱨ ᱠᱩᱲᱤ ᱱᱚᱭᱮᱭ ᱯᱷᱮᱵᱽᱨᱩᱣᱟᱨᱤ ᱫᱩ ᱦᱟᱡᱟᱨ ᱩᱱᱤᱥ